ᱤᱧᱟᱹᱜ ᱜᱷᱟᱸᱨᱚᱡᱽ ᱨᱮ ᱥᱤᱢ ᱜᱮᱰᱮ ᱢᱮᱨᱚᱢ ᱥᱩᱠᱨᱤᱧ ᱟᱹᱥᱩᱞᱟᱠᱟᱫ ᱠᱚᱣᱟ ᱥᱤᱢ ᱦᱚᱸ ᱡᱩᱫᱟᱹᱜᱤᱧ ᱚᱲᱟᱜ ᱠᱟᱫ ᱠᱚᱣᱟ ᱜᱮᱰᱮ ᱡᱩᱫᱟᱹ ᱢᱮᱨᱚᱢ ᱡᱩᱫᱟᱹ ᱥᱩᱠᱨᱤ ᱡᱩᱫᱟᱹ ᱜᱮᱰᱮ ᱠᱚ ᱜᱮᱰᱮ ᱠᱚ ᱯᱟᱭᱨᱟ ᱵᱟᱲᱟᱜ ᱞᱟᱹᱜᱤᱫ ᱢᱤᱫᱴᱮᱱ ᱠᱟᱹᱴᱤᱡ ᱯᱟᱨᱟᱝ ᱜᱟᱹᱰᱤᱭᱟᱹ ᱞᱮᱠᱟᱧ ᱡᱩᱛ ᱟᱠᱟᱫᱟ ᱡᱟᱛᱮ ᱮᱴᱟᱜ ᱦᱚᱲ ᱨᱮᱱ ᱜᱮᱰᱮ ᱥᱤᱢ ᱥᱟᱶᱛᱮ ᱟᱞᱚᱠᱚ ᱢᱮᱥᱟᱜ ᱛᱤᱧ ᱜᱟᱹᱰᱭᱟᱹ ᱫᱩᱧ ᱵᱮᱱᱟᱣ ᱟᱠᱟᱫ ᱠᱚᱣᱟ ᱟᱨ ᱱᱮᱛᱟᱨ ᱧᱮᱞᱚᱜ ᱠᱟᱱᱟ ᱜᱟᱹᱰᱤᱭᱟᱹ ᱫᱟᱜ ᱯᱞᱟᱥᱴᱤᱠ ᱫᱩᱥᱚᱱ ᱛᱮ ᱜᱟᱹᱰᱤᱭᱟᱹ ᱫᱟᱜ ᱠᱚᱦᱚᱸ ᱱᱚᱝᱨᱟ ᱪᱟᱵᱟᱜ ᱠᱟᱱᱟ ᱟᱨ ᱚᱱᱟᱛᱮ ᱥᱩᱠᱨᱤ ᱠᱚᱦᱚᱸ ᱚᱱᱟ ᱜᱟᱹᱰᱤᱭᱟᱹ ᱫᱟᱜ ᱨᱮᱫᱚ ᱵᱟᱹᱧ ᱡᱚᱵᱮ ᱦᱚᱪᱚᱣᱟᱠᱚᱣᱟ ᱟᱨ ᱢᱮᱨᱚᱢ ᱟᱨ ᱥᱩᱠᱨᱤ ᱞᱟᱹᱜᱤᱫ ᱫᱚ ᱜᱷᱟᱸᱥ ᱤᱧ ᱪᱟᱥ ᱟᱠᱟᱫᱟ ᱫᱟᱨᱮ ᱠᱩᱧ ᱨᱚᱦᱚᱭ ᱟᱠᱟᱫᱟ ᱡᱟᱛᱮ ᱩᱱᱠᱩ ᱦᱟᱹᱲᱭᱟᱹᱨ ᱡᱤᱱᱤᱥ ᱠᱚ ᱡᱚᱢ ᱚᱱᱟ ᱞᱟᱹᱜᱤᱫ ᱡᱩᱫᱟᱹᱜᱤᱧ ᱵᱮᱵᱚᱥᱛᱷᱟ ᱟᱠᱟᱫ ᱠᱚᱣᱟ ᱟᱨ ᱚᱱᱟ ᱡᱚᱢ ᱛᱮ